ᱦᱮᱸ ᱚᱠᱚᱭᱮᱢ ᱞᱟᱹᱭᱮᱫᱼᱟ ᱚ ᱤᱧᱫᱚ ᱠᱟᱥᱴᱚᱢᱟᱨᱤᱧ ᱞᱟᱹᱭᱮᱫᱼᱟ ᱦᱟᱸᱜ ᱟᱪᱪᱷᱟ ᱚᱱᱟ ᱯᱟᱧᱪᱤ ᱥᱟᱹᱲᱤ ᱠᱚ ᱪᱮᱫ ᱞᱮᱠᱟ ᱫᱟᱢᱟ ᱥᱟᱛ ᱥᱚ ᱠᱷᱚᱱ ᱠᱚᱢ ᱫᱟᱢ ᱟᱜ ᱫᱚ ᱵᱟᱹᱪᱩᱜ ᱟᱹᱱᱤᱡ ᱯᱟᱸᱥᱥᱳ ᱴᱟᱠᱟ ᱜᱟᱱ ᱟᱨ ᱱᱚᱣᱟ ᱯᱮᱱᱴ ᱥᱩᱴ ᱠᱚ ᱢᱮᱱᱟᱜ ᱜᱮᱭᱟ ᱚᱱᱟ ᱠᱚᱫᱚ ᱪᱮᱫ ᱞᱮᱠᱟ ᱫᱟᱢᱟ ᱛᱤᱱ ᱥᱚ ᱠᱷᱚᱱ ᱪᱮᱛᱟᱱ ᱟᱨ ᱱᱚᱣᱟ ᱯᱷᱩᱴᱟᱹ ᱠᱟᱪᱟ ᱫᱚ ᱢᱮᱱᱟᱜ ᱟᱥᱮ ᱵᱟᱝ ᱢᱮᱱᱟᱜ ᱜᱮᱭᱟ ᱚᱱᱟᱫᱚ ᱪᱮᱫ ᱞᱮᱠᱟ ᱫᱟᱢᱟ ᱥᱟᱲᱮ ᱛᱤᱱ ᱥᱚ ᱠᱷᱚᱱ ᱪᱮᱛᱟᱱ ᱚᱱᱟ ᱠᱷᱚᱱ ᱞᱟᱛᱟᱨᱟᱜ ᱫᱚ ᱵᱟᱹᱪᱩᱜ ᱟᱹᱱᱤᱡ ᱟᱪᱪᱷᱟ ᱱᱚᱣᱟ ᱡᱟᱦᱟᱸ ᱴᱤ ᱥᱟᱨᱴ ᱠᱚ ᱱᱮᱛᱟᱨᱟᱜ ᱫᱚ ᱦᱳᱭ ᱦᱳᱭ ᱦᱮᱱᱟᱜ ᱜᱮᱭᱟ ᱚᱱᱟ ᱠᱚ ᱪᱮᱫ ᱞᱮᱠᱟ ᱟᱪᱪᱷᱟ ᱟᱨ ᱯᱷᱩᱞ ᱡᱟᱢᱟ ᱠᱚ ᱟᱲᱟᱭ ᱥᱚ ᱟᱨ ᱱᱚᱣᱟ ᱦᱟᱯ ᱵᱟᱞᱟ ᱦᱳᱭ ᱚ ᱴᱷᱤᱠ ᱜᱮᱭᱟ ᱛᱚᱵᱮ ᱚᱱᱟᱜᱮ ᱟᱫᱚ ᱨᱮᱹᱴ ᱠᱚ ᱟᱫᱚ ᱠᱚᱢ ᱵᱮᱹᱥᱤ ᱵᱟᱭ ᱜᱟᱱᱚᱜᱼᱟ ᱦᱳᱭ ᱢᱟᱱᱮ ᱰᱤᱥᱠᱟᱣᱩᱱᱴ ᱧᱟᱢᱚᱜ ᱠᱷᱟᱱ ᱠᱤᱪᱷᱩ ᱰᱷᱮᱹᱨ ᱫᱷᱟᱨᱟ ᱜᱮ ᱦᱟᱛᱟᱣ ᱦᱩᱭ ᱠᱚᱜᱼᱟ ᱦᱩᱱᱟᱹᱝ ᱟᱪᱪᱷᱟ ᱴᱷᱤᱠ ᱦᱟᱸᱜ ᱛᱚᱵᱮ ᱦᱮᱸ ᱥᱮ ᱦᱮᱸ ᱦᱮᱸ ᱴᱷᱤᱠ ᱜᱮᱭᱟ ᱛᱚᱵᱮ ᱦᱮᱸ ᱚᱱᱟ ᱢᱟ ᱠᱟᱛᱷᱟ ᱠᱟᱱ ᱜᱮᱭᱟ ᱴᱷᱤᱠ ᱜᱮᱭᱟ ᱛᱚᱵᱮ ᱦᱮᱸ ᱦᱮᱸ